ᱵᱷᱤᱰᱤᱭᱳ ᱜᱮᱢ ᱫᱚ ᱟᱹᱰᱤ ᱜᱤᱧ ᱜᱟᱛᱮᱜ ᱠᱟᱱ ᱛᱟᱦᱮᱱᱟ ᱟᱨ ᱚᱱᱟ ᱵᱷᱤᱰᱤᱭᱳ ᱜᱮᱢ ᱨᱮᱫᱚ ᱱᱮᱛᱟᱨ ᱫᱚ ᱵᱟᱝᱦᱤᱧ ᱠᱩᱥᱤᱭᱟᱜ ᱠᱟᱱᱟ ᱞᱩᱰᱩ ᱠᱚ ᱯᱷᱤᱨᱤ ᱯᱷᱟᱭᱟᱨ ᱠᱚᱠᱚ ᱜᱟᱛᱮᱜ ᱠᱟᱱ ᱚᱱᱟᱫᱚ ᱛᱷᱚᱲᱟ ᱢᱮᱫ ᱨᱮᱦᱚᱸ ᱯᱟᱣᱟᱨ ᱮ ᱠᱚᱢᱫᱟ ᱟᱫᱚ ᱚᱱᱟ ᱤᱭᱟᱹᱛᱮ ᱵᱟᱹᱧ ᱠᱩᱥᱤᱭᱟᱜ ᱠᱟᱱᱟ ᱟᱨ ᱱᱤᱭᱟᱹ ᱢᱳᱵᱟᱭᱤᱞ ᱠᱷᱚᱡ ᱵᱟᱫ ᱠᱟᱛᱮ ᱴᱟᱺᱰᱤ ᱨᱮ ᱥᱮᱱ ᱠᱟᱛᱮ ᱚᱸᱰᱮ ᱛᱷᱚᱲᱟ ᱯᱷᱩᱴᱵᱚᱞ ᱜᱟᱛᱮᱜ ᱥᱮ ᱠᱟᱵᱟᱰᱤ ᱜᱟᱛᱮᱜ ᱥᱮ ᱡᱟᱦᱟᱱᱟᱜ ᱜᱟᱛᱮᱜ ᱜᱮ ᱢᱮᱱᱟᱜᱼᱟ ᱚᱱᱠᱟ ᱜᱟᱛᱮᱜ ᱠᱚ ᱚᱱᱟ ᱵᱷᱟᱹᱜᱤ ᱠᱟᱱᱟ ᱚᱱᱟ ᱱᱚᱣᱟ ᱜᱮᱢ ᱠᱷᱚᱡ ᱫᱚ ᱚᱱᱟ ᱜᱟᱛᱮᱜ ᱨᱮ ᱢᱚᱡᱽ ᱠᱟᱱᱟ ᱱᱚᱣᱟ ᱢᱳᱵᱟᱭᱤᱞ ᱠᱷᱚᱡ ᱫᱚ ᱱᱚᱣᱟ ᱫᱟᱹᱲ ᱵᱟᱲᱟᱭ ᱜᱟᱛᱮᱜ ᱜᱮ ᱴᱷᱤᱠ ᱠᱟᱱᱟ ᱚᱱᱟᱫᱚ ᱦᱚᱲᱢᱚ ᱢᱚᱡᱽ ᱛᱟᱦᱮᱱᱟ ᱦᱚᱲᱢᱚ ᱴᱷᱤᱠ ᱛᱟᱦᱮᱱᱟ ᱟᱨ ᱥᱮ ᱯᱟᱲᱦᱟᱜ ᱥᱚᱢᱚᱭ ᱨᱮ ᱢᱮᱫ ᱨᱮᱱᱟᱜ ᱯᱟᱣᱟᱨ ᱦᱚᱸ ᱴᱷᱤᱠ ᱛᱟᱦᱮᱱᱟ ᱟᱨ ᱜᱤᱫᱽᱨᱟᱹ ᱠᱚᱦᱚᱸ ᱱᱚᱣᱟ ᱜᱟᱛᱮᱜ ᱨᱮ ᱤᱧ ᱦᱚᱸ ᱤᱧᱨᱮᱱ ᱜᱤᱫᱽᱨᱟᱹ ᱦᱚᱸᱧ ᱢᱟᱱᱟᱣᱮ ᱜᱮᱭᱟ ᱱᱚᱣᱟ ᱢᱳᱵᱟᱭᱤᱞ ᱨᱮ ᱞᱩᱰᱩ ᱜᱟᱛᱮᱜ ᱥᱮ ᱜᱮᱢ ᱜᱟᱛᱮᱜ ᱫᱚ ᱵᱟᱝ ᱴᱷᱤᱠ ᱠᱟᱱᱟ ᱟᱨᱦᱚᱸ ᱮᱢᱟᱱ ᱛᱮᱭᱟᱜ ᱜᱟᱛᱮᱜ ᱢᱮᱱᱟᱜᱼᱟ ᱚᱱᱟ ᱠᱚ ᱜᱟᱛᱮᱜ ᱨᱮ ᱴᱟᱺᱰᱤ ᱨᱮ ᱪᱟᱞᱟᱣ ᱠᱟᱛᱮᱫ ᱫᱟᱹᱲ ᱵᱟᱲᱟᱭ ᱥᱮ ᱠᱟᱵᱟᱰᱤ ᱜᱟᱛᱮ ᱥᱮ ᱯᱷᱩᱴᱵᱚᱞ ᱜᱟᱛᱮ ᱟᱭᱢᱟ ᱨᱚᱠᱚᱢ ᱦᱮᱸᱫᱮᱞ ᱜᱩᱰᱩ ᱜᱟᱛᱮᱜ ᱢᱮᱱᱟᱜᱼᱟ ᱟᱭᱢᱟ ᱨᱚᱠᱚᱢ ᱜᱟᱛᱮᱜ ᱢᱮᱱᱟᱜᱼᱟ ᱚᱱᱟᱛᱮ ᱱᱚᱣᱟ ᱢᱳᱵᱟᱭᱤᱞ ᱨᱮ ᱜᱟᱛᱮᱜ ᱠᱷᱚᱱᱟᱜ ᱫᱚ ᱴᱟᱺᱰᱤ ᱨᱮᱱᱟᱜ ᱜᱟᱛᱮᱜ ᱜᱤᱧ ᱠᱩᱥᱤᱭᱟᱜ ᱠᱟᱱᱟ